ᱯᱚᱸᱪᱤᱥᱮ ᱰᱤᱥᱮᱢᱵᱚᱨ ᱵᱚᱲᱚ ᱫᱤᱱ ᱯᱚᱸᱪᱤᱥᱮ ᱵᱳᱭᱥᱟᱠᱷ ᱨᱚᱵᱤᱱᱫᱨᱚᱱᱟᱛᱷ ᱟᱜ ᱡᱚᱱᱚᱢ ᱫᱤᱱ ᱛᱮᱭᱤᱥᱮ ᱡᱟᱱᱩᱣᱟᱨᱤ ᱱᱮᱛᱟᱡᱤ ᱥᱩᱵᱷᱟᱥ ᱪᱚᱱᱫᱨᱚ ᱵᱚᱥᱩ ᱟᱜ ᱡᱚᱱᱚᱢ ᱫᱤᱱ ᱛᱤᱨᱤᱥᱮ ᱡᱩᱱ ᱦᱩᱞ ᱫᱤᱵᱚᱥ ᱪᱷᱟᱵᱽᱵᱤᱥᱮ ᱡᱟᱱᱩᱣᱟᱨᱤ ᱯᱨᱚᱡᱟᱛᱚᱱᱛᱨᱚ ᱫᱤᱵᱚᱥ